ᱟᱞᱮ ᱫᱚᱞᱮ ᱪᱟᱹᱥᱤ ᱠᱟᱱᱟ ᱟᱞᱮᱭᱟᱜ ᱫᱚ ᱟᱦᱟᱨ ᱠᱚ ᱢᱮᱱᱟᱜᱼᱟ ᱟᱨ ᱚᱸᱰᱮ ᱦᱟᱹᱠᱩ ᱠᱚᱞᱮ ᱟᱲᱟᱜ ᱠᱚᱣᱟ ᱦᱩᱰᱤᱧ ᱨᱮᱞᱮ ᱠᱤᱨᱤᱧ ᱠᱚᱣᱟ ᱟᱨ ᱥᱮᱬᱟ ᱠᱟᱛᱮ ᱞᱮ ᱟᱹᱠᱷᱨᱤᱧ ᱠᱚᱣᱟ ᱛᱳ ᱟᱞᱮᱭᱟᱜ ᱫᱚ ᱥᱮᱬᱟ ᱥᱮᱬᱟ ᱡᱟᱞᱟᱢ ᱠᱚ ᱵᱟᱹᱪᱩᱜᱼᱟ ᱛᱳ ᱚᱱᱟ ᱥᱮᱬᱟ ᱥᱮᱬᱟ ᱡᱟᱞᱟᱢ ᱠᱚ ᱫᱚᱨᱠᱟᱨᱚᱜ ᱠᱟᱱᱟ ᱚᱱᱟ ᱠᱚ ᱜᱚᱲᱚ ᱞᱮ ᱧᱟᱢ ᱠᱟᱱᱟ ᱟᱨ ᱦᱟᱹᱠᱩ ᱨᱮᱫᱚ ᱤᱱᱟᱹ ᱯᱚᱭᱥᱟᱹ ᱦᱩᱭᱩᱜᱼᱟ ᱚᱱᱟ ᱛᱮ ᱦᱟᱹᱠᱩ ᱠᱚᱫᱚᱞᱮ ᱟᱲᱟᱜ ᱠᱚᱜᱮᱭᱟ